ᱦᱮᱞᱳ ᱦᱮᱸ ᱟᱢ ᱚᱴᱳ ᱰᱨᱟᱭᱵᱷᱟᱨᱮᱢ ᱢᱮᱱᱫᱟ ᱚ ᱢᱮᱱᱮᱫ ᱛᱟᱦᱮᱱᱤᱧ ᱠᱤ ᱮᱠ ᱰᱤᱥᱮᱢᱵᱚᱨ ᱦᱤᱞᱳᱜ ᱯᱷᱟᱠᱟᱢ ᱛᱟᱦᱮᱱᱟ ᱟᱢᱟᱜ ᱚᱴᱳ ᱯᱷᱟᱠᱟ ᱛᱟᱦᱮᱱ ᱛᱟᱢᱟ ᱤᱧ ᱢᱟᱱᱠᱚᱲ ᱠᱷᱚᱱᱤᱧ ᱞᱟᱹᱭᱫᱟ ᱟᱨ ᱥᱮᱭ ᱫᱤᱱ ᱟᱨᱠᱤ ᱵᱚᱨᱫᱷᱚᱢᱟᱱ ᱞᱮ ᱪᱟᱞᱟᱣ ᱠᱚᱜᱼᱟ ᱛᱮ ᱯᱷᱮᱢᱮᱞᱤ ᱜᱮ ᱟᱨᱠᱤ ᱟᱫᱚ ᱛᱤᱱ ᱥᱚᱢᱚᱭ ᱦᱮᱸ ᱟᱨ ᱥᱮᱛᱟᱜ ᱨᱮᱜᱮ ᱞᱮ ᱩᱰᱩᱝ ᱠᱚᱜᱼᱟ ᱛᱤᱱ ᱥᱚᱢᱚᱭ ᱯᱷᱟᱠᱟᱢ ᱛᱟᱦᱮᱱᱟ ᱟᱢ ᱟᱞᱮ ᱪᱷᱚ ᱡᱚᱱ ᱞᱮ ᱪᱟᱞᱟᱜᱼᱟ ᱦᱮᱸ ᱦᱮᱸ ᱦᱮᱸ ᱫᱚᱥᱴᱟ ᱨᱮᱞᱮ ᱢᱟᱱᱮᱞᱮ ᱩᱰᱩᱠᱚᱜᱼᱟ ᱫᱚᱥᱴᱟ ᱥᱚᱢᱚᱭ ᱥᱮᱛᱟᱜ ᱨᱮ ᱟᱨ ᱟᱨ ᱵᱷᱟᱲᱟ ᱠᱚᱫᱚ ᱪᱮᱫᱠᱟ ᱞᱟᱜᱟᱜᱼᱟ ᱛᱟᱦᱞᱮ ᱯᱚᱱᱨᱚ ᱥᱚ ᱴᱟᱠᱟ ᱱᱚᱜᱼᱚᱭ ᱱᱩᱱᱟᱹᱜ ᱥᱩᱨ ᱨᱮᱦᱚᱸ ᱯᱚᱱᱨᱚ ᱥᱚ ᱴᱟᱠᱟ ᱟᱨ ᱠᱚᱭᱮᱠ ᱫᱤᱱ ᱞᱟᱦᱟᱜᱮ ᱟᱞᱮ ᱞᱮ ᱪᱟᱞᱟᱣ ᱞᱮᱱᱟ ᱟᱨ ᱤᱱᱟᱹᱜ ᱯᱚᱱᱨᱚ ᱥᱚ ᱴᱟᱠᱟ ᱫᱚ ᱫᱚᱢᱮ ᱡᱟᱹᱥᱛᱤᱢ ᱞᱟᱹᱭᱫᱟ ᱵᱟᱨᱚ ᱥᱚ ᱴᱟᱠᱟ ᱛᱮᱞᱮ ᱪᱟᱞᱟᱣ ᱞᱮᱱᱟ ᱛᱚᱠᱷᱚᱱ ᱚᱻ ᱛᱟᱦᱞᱮ ᱢᱳᱴᱟᱢᱩᱴᱤ ᱟᱢᱟᱜ ᱚᱸᱰᱮ ᱛᱟᱦᱮᱸ ᱦᱩᱭᱩᱜ ᱛᱟᱢᱟ ᱛᱤᱨᱮ ᱯᱳᱣᱪᱷᱟᱜᱼᱟ ᱫᱚᱥᱴᱟ ᱨᱮ ᱚᱰᱳᱝ ᱞᱮᱱᱠᱷᱟᱱ ᱚᱻ ᱟᱨ ᱛᱟᱦᱮᱱ ᱦᱩᱭᱩᱜᱼᱟ ᱦᱟᱸᱜ ᱵᱟᱯᱞᱟ ᱨᱮᱞᱮ ᱪᱟᱞᱟᱜ ᱠᱟᱱᱟ ᱛᱚ ᱟᱨᱠᱤ ᱛᱟᱦᱮᱱ ᱦᱩᱭᱩᱜ ᱛᱟᱢᱟ ᱤᱱᱠᱟᱹ ᱫᱚᱦᱚᱭ ᱦᱩᱭᱩᱜ ᱛᱟᱢᱟ ᱜᱟᱹᱰᱤ ᱟᱨᱠᱤ ᱢᱳᱴᱟᱢᱩᱴᱤ ᱛᱟᱦᱮᱱᱟᱞᱮ ᱟᱹᱭᱩᱵ ᱵᱮᱨ ᱚᱱᱟ ᱟᱹᱭᱩᱵ ᱵᱮᱲᱟ ᱟᱨ ᱨᱩᱣᱟᱹᱲ ᱦᱩᱭᱩᱜᱼᱟ ᱯᱟᱸᱪᱴᱟ ᱪᱷᱚᱴᱟ ᱥᱮᱫ ᱦᱮᱸ ᱦᱮᱸ ᱦᱮᱸ ᱦᱮᱸ ᱵᱟᱯᱞᱟ ᱜᱮ ᱦᱮᱸ ᱦᱮᱸ ᱯᱚᱱᱨᱚᱥᱚ ᱴᱟᱠᱟ ᱛᱚ ᱯᱚᱱᱨᱚ ᱥᱚ ᱴᱟᱠᱟ ᱛᱮᱜᱮ ᱦᱩᱭᱩᱜᱼᱟ ᱴᱷᱤᱠ ᱜᱮᱭᱟ ᱛᱟᱦᱞᱮ ᱥᱮᱫᱤᱱ ᱜᱮᱦᱟᱜ ᱠᱟᱛᱷᱟ ᱦᱩᱭᱱᱟ ᱟᱫᱚ ᱦᱮᱸ ᱴᱷᱤᱠ ᱜᱮᱭᱟ ᱢᱟ